ᱡᱩᱫᱤ ᱡᱷᱟᱲᱠᱷᱚᱸᱰ ᱨᱮᱭᱟᱜ ᱢᱚᱦᱚᱛᱟᱱ ᱴᱷᱟᱶ ᱴᱷᱟᱶᱟᱜ ᱠᱟᱛᱷᱟ ᱦᱩᱭᱩᱜᱼᱟ ᱮᱱᱠᱷᱟᱱ ᱫᱚ ᱤᱧ ᱞᱩᱜᱩᱼᱵᱩᱨᱩ ᱜᱷᱟᱱᱴᱟ ᱵᱟᱲᱮᱭᱟᱜ ᱠᱟᱛᱷᱟᱧ ᱞᱟᱹᱭᱟ ᱟᱨ ᱤᱧ ᱦᱩᱰᱤᱧ ᱟᱛᱮ ᱢᱟ ᱚᱱᱠᱟ ᱵᱟᱝ ᱞᱮᱠᱷᱤᱱ ᱢᱟᱨᱟᱝ ᱠᱟᱛᱮᱧ ᱧᱮᱞ ᱠᱟᱫ ᱠᱚᱣᱟ ᱠᱤ ᱥᱟᱱᱟᱢ ᱟᱛᱳ ᱨᱮᱱ ᱠᱚᱲᱟᱼᱠᱩᱲᱤ ᱵᱩᱰᱦᱤ ᱼᱦᱟᱲᱟᱢ ᱡᱮᱛᱮ ᱦᱚᱲ ᱚᱱᱟ ᱡᱟᱜᱭᱟ ᱪᱟᱞᱟᱜ ᱥᱟᱱᱟ ᱠᱚᱣᱟ ᱟᱨ ᱯᱩᱡᱟᱹ ᱟᱛᱮ ᱦᱮᱡ ᱥᱟᱱᱟ ᱠᱚᱣᱟ ᱢᱮᱱᱟ ᱠᱚ ᱚᱱᱟ ᱡᱟᱭᱜᱟ ᱫᱚ ᱟᱹᱰᱤ ᱯᱚᱵᱤᱛᱛᱨᱚ ᱜᱮᱭᱟ ᱟᱨ ᱚᱱᱟ ᱡᱟᱭᱜᱟ ᱨᱮ ᱟᱵᱚ ᱨᱮᱱ ᱫᱮᱵᱤᱼᱫᱮᱵᱛᱟ ᱠᱚ ᱵᱟᱥᱟ ᱟᱠᱟᱱᱟ ᱱᱚᱣᱟ ᱟᱹᱰᱤ ᱤᱭᱟᱹ ᱢᱟᱲᱟᱝ ᱠᱷᱚᱱ ᱡᱟᱭᱜᱟ ᱡᱟᱭᱜᱟ ᱢᱟᱱᱮ ᱦᱮᱱᱟᱜᱼᱟ ᱟᱨ ᱥᱟᱱᱟᱢ ᱦᱚᱲ ᱠᱚ ᱵᱟᱰᱟᱭᱟ ᱟᱨ ᱚᱸᱰᱮ ᱪᱟᱞᱟᱜ ᱥᱟᱱᱟ ᱠᱚᱣᱟ